ᱯᱩᱠᱷᱨᱤ ᱠᱚᱨᱮ ᱰᱟᱹᱵᱨᱟᱹ ᱞᱮᱱᱠᱷᱟᱡ ᱫᱚ ᱤᱱᱟᱹᱜ ᱞᱮᱠᱟᱱ ᱵᱤᱯᱚᱫ ᱫᱚ ᱵᱟᱝ ᱦᱩᱭᱩᱜᱼᱟ ᱛᱚᱵᱮ ᱟᱛᱩ ᱪᱟᱞᱟᱜ ᱫᱟᱜ ᱥᱮ ᱡᱚᱞᱟᱨᱮ ᱡᱩᱫᱤᱢ ᱰᱟᱹᱵᱨᱟᱹᱜ ᱠᱷᱟᱡ ᱚᱱᱟ ᱨᱮᱫᱚ ᱜᱟᱰᱟ ᱨᱮᱱᱟᱜ ᱫᱟᱜ ᱫᱚ ᱡᱮᱢᱚᱱ ᱡᱮᱵᱷᱟᱵᱮ ᱟᱹᱛᱩᱜᱼᱟ ᱥᱮ ᱵᱷᱟᱶᱨᱟᱜᱼᱟ ᱚᱱᱟ ᱨᱮᱢ ᱯᱟᱲᱟᱣ ᱞᱮᱱᱠᱷᱟᱡ ᱫᱚ ᱵᱤᱯᱚᱫ ᱦᱩᱭ ᱫᱟᱲᱮᱭᱟᱜᱼᱟ ᱚᱱᱟᱛᱮ ᱵᱷᱟᱶᱨᱟᱠᱟᱱ ᱫᱟᱜ ᱥᱮ ᱟᱹᱛᱩ ᱪᱟᱞᱟᱜ ᱫᱟᱜ ᱨᱮ ᱯᱟᱭᱨᱟᱜ ᱫᱚ ᱵᱟᱝ ᱜᱟᱱᱚᱜᱼᱟ ᱟᱨ ᱞᱮᱸᱡᱮᱫ ᱫᱷᱤᱨᱤ ᱥᱮᱭᱟᱞᱚᱢ ᱟᱛᱩ ᱫᱟᱲᱮ ᱮᱢᱟᱱ ᱞᱮᱠᱟᱱᱟᱜ ᱢᱟᱨᱟᱝ ᱫᱟᱜ ᱡᱚᱞᱟ ᱨᱮᱫᱚ ᱵᱤᱵᱷᱤᱱᱱᱚ ᱨᱚᱠᱚᱢ ᱵᱤᱯᱚᱫ ᱦᱩᱭ ᱫᱟᱲᱮᱭᱟᱜᱼᱟ ᱪᱮᱫᱟᱜ ᱥᱮ ᱚᱱᱟ ᱨᱮᱫᱚ ᱟᱭᱢᱟ ᱨᱚᱠᱚᱢ ᱵᱤᱵᱷᱤᱱᱱᱚ ᱡᱤᱵᱽᱼᱡᱚᱱᱛᱩ ᱦᱚᱠᱚ ᱛᱟᱦᱮᱱᱟ ᱩᱱᱠᱩ ᱚ ᱵᱚᱛᱚᱨ ᱡᱮᱢᱚᱱ ᱢᱟᱸᱜᱟᱲ ᱵᱚᱛᱚᱨ